ᱡᱩᱫᱤ ᱤᱧᱟᱜ ᱥᱩᱡᱳᱜᱽ ᱥᱩᱡᱳᱜᱽᱼᱟ ᱤᱧᱟᱹᱜ ᱵᱮᱱᱟᱣ ᱡᱤᱱᱤᱥ ᱤᱧ ᱧᱮᱞᱟ ᱛᱚᱵᱮ ᱤᱧ ᱮᱸᱰᱮᱠᱷᱟᱱ ᱟᱹᱰᱤ ᱨᱟᱹᱥᱠᱟᱹᱧ ᱵᱮᱱᱟᱣᱟ ᱟᱹᱭᱠᱟᱹᱣᱟ ᱪᱮᱫᱟᱜ ᱮᱱᱛᱮᱫ ᱤᱧ ᱡᱩᱫᱤ ᱟᱞᱮ ᱫᱤᱥᱚᱢ ᱨᱮ ᱯᱟᱹᱴᱤᱭᱟᱹ ᱜᱟᱞᱟᱝ ᱵᱤᱸᱰᱤ ᱵᱮᱱᱟᱣ ᱴᱩᱯᱨᱤ ᱵᱮᱱᱟᱣ ᱴᱩᱯᱞᱟᱹᱜ ᱵᱮᱱᱟᱣ ᱱᱚᱣᱟ ᱠᱚ ᱡᱤᱱᱤᱥᱤᱧ ᱵᱮᱱᱟᱣᱟ ᱟᱨ ᱮᱴᱟᱜ ᱫᱤᱥᱚᱢᱛᱮ ᱚᱱᱟᱫᱚ ᱪᱟᱞᱟᱜ ᱛᱤᱧᱟᱹ ᱟᱨ ᱤᱧ ᱡᱩᱫᱤ ᱚᱱᱟ ᱱᱮᱛᱟᱨ ᱢᱟ ᱢᱳᱵᱟᱭᱤᱞ ᱡᱩᱜᱽ ᱠᱟᱱ ᱢᱳᱵᱟᱭᱤᱞᱛᱮ ᱚᱱᱟ ᱡᱤᱱᱤᱥᱤᱧ ᱧᱮᱞᱟ ᱡᱮ ᱤᱧᱟᱹᱜ ᱵᱮᱱᱟᱣ ᱡᱤᱱᱤᱥ ᱮᱴᱟᱜ ᱫᱤᱥᱚᱢ ᱨᱮ ᱟᱹᱠᱷᱨᱤᱧᱚᱜ ᱠᱟᱱ ᱛᱤᱧᱟᱹ ᱛᱚᱵᱮ ᱤᱧ ᱟᱹᱰᱤᱛᱮᱫ ᱜᱮ ᱜᱚᱨᱚᱵᱤᱧ ᱵᱩᱡᱷᱟᱹᱣᱟ ᱪᱮᱫᱟᱜ ᱮᱱᱛᱮᱫ ᱤᱧᱟᱹᱜ ᱛᱤ ᱛᱮ ᱵᱮᱱᱟᱣ ᱡᱤᱱᱤᱥ ᱮᱴᱟᱜ ᱫᱤᱥᱚᱢ ᱨᱮ ᱟᱹᱠᱷᱨᱤᱧᱚᱜ ᱠᱟᱱ ᱛᱤᱧᱟᱹ ᱮᱴᱟᱜ ᱦᱚᱲ ᱠᱚ ᱦᱟᱛᱟᱣᱮᱫ ᱠᱟᱱ ᱛᱤᱧᱟᱹ ᱛᱚᱵᱮ ᱤᱧ ᱪᱮᱫᱟᱜ ᱨᱟᱹᱥᱠᱟᱹ ᱵᱟᱹᱧ ᱵᱩᱡᱷᱟᱹᱣᱟ ᱤᱧ ᱟᱹᱰᱤ ᱨᱟᱹᱥᱠᱟᱹᱧ ᱵᱩᱡᱷᱟᱹᱣᱟ